ᱤᱧ ᱫᱚ ᱤᱧᱟᱹᱜ ᱰᱩᱞᱩᱝ ᱜᱟᱹᱰᱤ ᱟᱹᱰᱤ ᱛᱮᱫ ᱜᱮᱧ ᱡᱚᱛᱚᱱ ᱜᱮᱭᱟ ᱫᱤᱱᱟᱹᱢ ᱞᱮᱠᱟ ᱜᱮᱧ ᱟᱹᱨᱩᱵ ᱥᱟᱯᱷᱟᱭᱟ ᱚᱱᱠᱟ ᱜᱮ ᱟᱨ ᱦᱚᱸ ᱰᱩᱞᱩᱝ ᱜᱟᱹᱰᱤ ᱨᱮᱭᱟᱜ ᱡᱟᱦᱟᱱ ᱮᱸᱴᱠᱮᱴᱚᱬᱮ ᱦᱩᱭ ᱞᱮᱱ ᱠᱷᱟᱱ ᱜᱮᱧ ᱢᱮᱨᱟᱢᱟᱛ ᱦᱚᱪᱚᱭ ᱜᱮᱭᱟ ᱢᱤᱥᱛᱨᱤ ᱚᱲᱟᱜ ᱨᱮ ᱟᱹᱛᱷᱟᱹᱣᱲᱤ ᱞᱚᱥᱚᱫ ᱠᱚᱨᱮ ᱠᱷᱟᱨᱟᱝ ᱠᱚᱨᱮ ᱟᱨ ᱵᱟᱝ ᱫᱷᱤᱨᱤ ᱠᱚᱨᱮ ᱵᱟᱹᱧ ᱛᱟᱹᱠᱤᱡ ᱛᱩᱠᱩᱡ ᱦᱚᱪᱚᱭ ᱜᱮᱭᱟ ᱚᱱᱠᱟ ᱜᱮ ᱡᱟᱹᱱᱩᱢ ᱟᱨ ᱵᱟᱝ ᱥᱤᱛᱩᱝ ᱡᱟᱹᱯᱩᱫ ᱠᱚ ᱠᱷᱚᱱᱟᱜ ᱦᱚᱹᱧ ᱥᱟᱦᱟ ᱨᱮᱧ ᱫᱚᱦᱚ ᱠᱟᱜ ᱜᱮᱭᱟ ᱡᱮᱞᱮᱧ ᱨᱩᱴ ᱨᱮᱫᱚ ᱥᱚᱱᱛᱚᱨ ᱛᱟᱦᱮᱱ ᱵᱩᱜᱤᱭᱟᱱᱟᱜ ᱜᱮ ᱠᱟᱱᱟ ᱛᱟᱭᱚᱢ ᱢᱟᱲᱟᱝ ᱢᱮᱫ ᱞᱩᱛᱩᱨ ᱠᱟᱛᱮ ᱢᱚᱦᱰᱟ ᱪᱟᱞᱟᱜ ᱜᱮ ᱵᱩᱜᱤᱭᱟ ᱪᱮᱫᱟᱜ ᱵᱟᱝ ᱢᱟ ᱡᱮᱞᱮᱧ ᱨᱩᱴ ᱨᱮᱫᱚ ᱞᱟᱹᱴᱩ ᱜᱟᱹᱰᱤ ᱠᱚ ᱴᱷᱮᱱ ᱛᱟᱹᱠᱤᱡ ᱦᱚᱪᱚᱜ ᱨᱮᱭᱟᱜ ᱵᱚᱛᱚᱨ ᱛᱟᱦᱮᱱᱟ ᱚᱱᱟ ᱛᱮᱫᱚ ᱡᱤᱣᱤ ᱵᱟᱹᱛᱤ ᱦᱚᱸ ᱤᱬᱤᱡ ᱫᱟᱲᱮᱭᱟᱜᱼᱟ ᱚᱱᱟ ᱥᱟᱶ ᱛᱮ ᱚᱱᱟ ᱡᱤᱣᱤ ᱵᱟᱹᱛᱤ ᱨᱚᱯᱷᱟᱭ ᱞᱟᱹᱜᱤᱫ ᱛᱮ ᱵᱚᱦᱚᱜ ᱨᱮ ᱦᱮᱞᱢᱮᱴ ᱦᱚᱨᱚᱜ ᱮᱠᱟᱞ ᱞᱮᱠ ᱠᱟᱱ ᱛᱟᱵᱚᱱᱟ